ᱤᱧᱫᱚ ᱥᱳᱥᱟᱞᱚᱣᱟᱨᱠᱤᱧ ᱢᱮᱱᱮᱫ ᱠᱟᱱ ᱛᱟᱦᱮᱱᱚᱜᱼᱟ ᱟᱢᱫᱚ ᱤᱭᱟᱹ ᱚᱧᱡᱚᱞᱤ ᱥᱚᱨᱮᱱ ᱠᱟᱱᱟᱢ ᱚ ᱟᱸᱡᱚᱢᱮᱫ ᱠᱟᱱ ᱛᱟᱦᱮᱱᱟᱹᱧ ᱟᱢ ᱵᱚᱞᱮ ᱟᱹᱰᱤ ᱢᱚᱡᱽ ᱫᱟᱠᱟ ᱩᱛᱩᱢ ᱵᱟᱰᱟᱭᱟ ᱛᱚ ᱟᱵᱚ ᱚᱱᱟ ᱩᱛᱛᱚᱨ ᱫᱤᱱᱟᱡᱯᱩᱨ ᱨᱮᱱ ᱦᱚᱲ ᱡᱮᱠᱚ ᱡᱚᱢ ᱧᱩᱭᱮᱫ ᱠᱟᱱ ᱠ ᱛᱚ ᱩᱝᱠᱩ ᱡᱟᱥᱛᱤ ᱪᱮᱫ ᱠᱚ ᱡᱚᱢᱼᱧᱩᱭᱮᱫᱟ

ᱟᱹᱰᱤ ᱱᱟᱯᱟᱭ ᱜᱤᱧ ᱟᱹᱭᱠᱟᱹᱣ ᱠᱮᱫᱟ ᱱᱚᱣᱟ ᱠᱚ ᱟᱸᱡᱚᱢ ᱠᱟᱛᱮ ᱟᱨ ᱢᱟᱱᱮ ᱚᱱᱠᱟ ᱤᱭᱟᱹ ᱠᱚᱨᱮ ᱪᱟᱞᱟᱣ ᱞᱮᱱᱠᱷᱟᱡ ᱦᱳᱴᱮᱞ ᱠᱚᱨᱮ ᱪᱟᱞᱟᱣ ᱞᱮᱱᱠᱷᱟᱡ ᱚᱸᱰᱮ ᱪᱮᱫ ᱞᱮᱠᱟ ᱫᱟᱠᱟ ᱩᱛᱩ ᱧᱟᱢᱚᱜ ᱠᱟᱱᱟ

ᱟᱪᱪᱷᱟ ᱚᱱᱟᱜᱤ ᱠᱷᱳᱡ ᱠᱷᱚᱵᱚᱨᱤᱧ ᱦᱟᱛᱟᱣ ᱠᱮᱫᱟ ᱟᱹᱰᱤ ᱱᱟᱯᱟᱭᱤᱧ ᱟᱹᱭᱠᱟᱹᱣ ᱠᱮᱫᱟ ᱟᱸᱡᱚᱢ ᱠᱟᱛᱮ ᱟᱪᱪᱷᱟ ᱴᱷᱤᱠᱜᱮᱭᱟ